ᱦᱮᱞᱳ ᱚᱠᱚᱭᱮᱢ ᱞᱟᱹᱭᱮᱜᱼᱟ ᱤᱧ ᱫᱚ ᱨᱟᱹᱡᱩ ᱟᱡ ᱵᱟᱵᱟᱧ ᱞᱟᱹᱭᱮᱜᱼᱟ ᱨᱟᱹᱡᱩ ᱟᱡ ᱵᱟᱵᱟᱧ ᱞᱟᱹᱭᱮᱜᱼᱟ ᱤᱧ ᱫᱚ ᱵᱮᱠᱚ ᱟᱛᱳ ᱠᱷᱚᱱᱟᱜ ᱦᱳᱭ ᱟᱢ ᱫᱚ ᱜᱤᱫᱽᱨᱟᱹ ᱠᱚ ᱮᱱᱮᱡ ᱥᱮᱨᱮᱧ ᱠᱚ ᱪᱤᱛᱟᱹᱨ ᱠᱚᱢ ᱪᱮᱫ ᱟᱠᱚᱣᱟ ᱟᱫᱚ ᱚᱱᱟᱜᱮ ᱤᱧᱤᱡ ᱜᱤᱫᱽᱨᱟᱹ ᱦᱚᱸ ᱚᱸᱰᱮ ᱵᱷᱩᱨᱛᱤ ᱠᱟᱭᱟ ᱦᱳᱭ ᱟᱫᱚ ᱚᱱᱠᱟ ᱫᱚᱥ ᱵᱚᱪᱷᱚᱨᱮᱭ ᱦᱩᱭᱩᱜ ᱠᱟᱱᱟᱭ ᱦᱳᱭ ᱥᱠᱩᱞ ᱫᱚ ᱱᱚᱣᱟ ᱟᱛᱳ ᱥᱠᱩᱞ ᱜᱮ

ᱦᱚᱸ ᱟᱪᱪᱷᱟ ᱚ ᱟᱨ ᱦᱳᱭ ᱟᱫᱚ ᱚᱠᱟ ᱚᱠᱟ ᱴᱟᱭᱤᱢ ᱨᱮ ᱟᱨ ᱚᱠᱟ ᱚᱠᱟ ᱫᱤᱱ ᱠᱚᱨᱮ ᱦᱚᱸ ᱦᱚᱸ

ᱟᱪᱪᱷᱟ ᱮᱱᱠᱷᱟᱱ ᱥᱤᱸᱜᱤ ᱢᱟᱦᱟ ᱨᱮᱫᱚ ᱱᱟᱜ ᱪᱷᱩᱴᱤ ᱛᱟᱦᱮᱱᱟ